ᱦᱮᱞᱳ ᱤᱧ ᱜᱮ ᱥᱚᱫᱚᱱᱛᱤ ᱞᱩᱵᱽᱫᱤ ᱠᱟᱱ ᱜᱮᱭᱟᱢ ᱚ ᱢᱮᱱᱮᱫ ᱠᱟᱱ ᱛᱟᱦᱮᱱᱟᱹᱧ ᱦᱩᱲᱩ ᱠᱚ ᱪᱮᱫ ᱪᱮᱫ ᱦᱩᱲᱩᱢ ᱟᱹᱠᱷᱨᱤᱧ ᱫᱟ ᱦᱮᱸ ᱦᱩᱸ ᱚ ᱦᱩᱸ ᱦᱩᱸ ᱦᱩᱸ ᱦᱩᱸ ᱦᱩᱸ ᱦᱩᱸ ᱦᱩᱸ ᱡᱟᱹᱨᱩᱲ ᱠᱚᱜᱼᱟᱹᱧ ᱛᱤᱱ ᱛᱤᱱ ᱠᱩᱭᱱᱴᱮᱹᱞ ᱜᱟᱱ ᱦᱮᱸ ᱪᱮᱫᱞᱮᱠᱟ ᱠᱩᱭᱱᱴᱮᱹᱞᱮᱢ ᱟᱹᱠᱷᱨᱤᱧᱫᱟ ᱦᱮᱸ ᱦᱩᱸ ᱦᱩᱸ ᱦᱩᱸ ᱦᱩᱸ ᱦᱩᱸ ᱦᱮᱸ ᱛᱚᱵᱮ ᱜᱟᱹᱰᱤ ᱠᱚᱫᱚ ᱢᱮᱱᱟᱜ ᱛᱟᱢ ᱜᱮᱭᱟ ᱵᱟᱠᱷᱟᱱ ᱟᱢᱟᱜ ᱜᱟᱹᱰᱤ ᱛᱮᱜᱮᱧ ᱟᱹᱜᱩᱭᱟ ᱪᱮᱫᱞᱮᱠᱟᱢ ᱦᱟᱛᱟᱣᱟ ᱵᱷᱟᱲᱟ ᱫᱚ ᱦᱩᱸ ᱦᱚᱸ ᱦᱩᱸ ᱦᱩᱸ ᱦᱩᱸ ᱦᱮᱸ ᱦᱩᱸ ᱤᱫᱤᱭᱫᱟ ᱦᱩᱸ ᱦᱮᱸ ᱵᱟ ᱛᱚᱵᱮ ᱮᱢᱟᱢᱟᱹᱧ ᱟᱨ ᱜᱟᱹᱰᱤ ᱧᱟᱢᱟᱹᱧ ᱢᱮ ᱤᱧ ᱦᱚᱸ ᱚᱱᱟ ᱦᱩᱲᱩ ᱟᱹᱜᱩ ᱠᱟᱛᱮᱫ ᱤᱧ ᱛᱤᱠᱤ ᱤᱭᱟᱹ ᱠᱟᱛᱮᱫ ᱤᱧ ᱪᱟᱣᱞᱮᱧ ᱟᱹᱠᱷᱨᱤᱧᱟ ᱡᱟᱣᱜᱮ ᱢᱤᱫᱼᱵᱟᱴ ᱴᱟᱠᱟ ᱰᱷᱮᱹᱨᱚᱜ ᱛᱤᱧᱟᱹ ᱚᱱᱟᱜᱮ ᱵᱚᱞᱮ ᱤᱧᱫᱚᱧ ᱢᱮᱱᱫᱟ ᱪᱮᱫ ᱪᱮᱫ ᱠᱚ ᱢᱮᱱᱟᱜᱼᱟ ᱵᱟᱠᱷᱟᱱ ᱫᱚ ᱦᱮᱸ ᱦᱮᱸ ᱦᱮᱸ ᱦᱮᱸ ᱦᱩᱸ ᱦᱮᱸ ᱦᱚᱸᱜᱼᱚᱭ ᱟᱵᱚ ᱥᱮᱫ ᱢᱟ ᱪᱟᱥ ᱦᱚᱸ ᱵᱟᱝ ᱦᱩᱭᱩᱜ ᱠᱟᱱᱟ ᱪᱮᱫ ᱦᱚᱸ ᱵᱟᱝ ᱟᱫᱚ ᱤᱱᱟᱹ ᱠᱷᱚᱱ ᱜᱮ ᱢᱤᱫᱼᱵᱟᱨ ᱴᱟᱠᱟ ᱵᱟᱢ ᱤᱭᱟᱹᱭᱟ ᱠᱟᱢᱟᱣᱟ ᱦᱩᱸ ᱦᱮᱸ ᱦᱮᱸ ᱢᱟ ᱛᱤᱱ ᱥᱚᱢᱚᱭᱮᱢ ᱡᱷᱤᱡᱽᱫᱟ ᱥᱮ ᱥᱤᱧ ᱜᱮᱢ ᱫᱚᱦᱚ ᱠᱟᱜ ᱠᱟᱱᱟ ᱦᱮᱸ ᱦᱮᱸᱢᱟ ᱛᱚᱵᱮ ᱦᱮᱸ ᱦᱮᱸ ᱦᱮᱸ